ᱛᱮᱦᱮᱧ ᱫᱚ ᱟᱵᱚᱣᱟᱜ ᱱᱟᱜᱟᱢ ᱟᱵᱚ ᱦᱚᱲ ᱥᱚᱢᱟᱡᱽ ᱱᱟᱜᱟᱢ ᱵᱚᱱ ᱯᱟᱹᱦᱤᱞ ᱠᱷᱚᱱᱜᱮ ᱟᱵᱚ ᱫᱚ ᱱᱚᱣᱟ ᱫᱚ ᱢᱮᱱᱟᱜ ᱛᱟᱵᱚᱱᱟ ᱢᱮᱱᱠᱷᱟᱱ ᱟᱹᱨᱤᱪᱟᱹᱞᱤ ᱦᱚᱲ ᱦᱚᱲ ᱦᱚᱯᱚᱱ ᱠᱟᱱᱟ ᱵᱚᱱ ᱦᱚᱲ ᱛᱮᱜᱮ ᱵᱚᱱ ᱨᱚᱲᱫᱟ ᱦᱚᱲᱜᱮ ᱡᱚᱛᱚ ᱦᱮᱸ ᱢᱮᱱᱠᱷᱟᱡ ᱟᱵᱚᱣᱟᱜ ᱟᱹᱨᱤᱼᱪᱟᱹᱞᱤ ᱫᱚ ᱦᱩᱭᱩᱜ ᱠᱟᱱ ᱛᱟᱵᱳᱱᱟ ᱛᱮᱦᱤᱧ ᱵᱚᱸᱜᱟᱼᱵᱳᱨᱳ ᱯᱩᱡᱟᱹ ᱢᱮᱱᱠᱷᱟᱱ ᱮᱱᱮᱡᱼᱥᱮᱨᱮᱧ ᱢᱮᱱᱟᱜ ᱛᱟᱵᱚᱱᱟ ᱥᱟᱶᱛᱮ ᱢᱮᱱᱠᱷᱟᱱ ᱟᱵᱚ ᱫᱚ ᱱᱚᱣᱟ ᱠᱚ ᱚᱞᱚᱜ ᱯᱟᱲᱦᱟᱜ ᱥᱟᱶᱛᱮ ᱱᱚᱜᱼᱚᱸᱭ ᱟᱵᱚᱣᱟᱜ ᱟᱵᱚᱣᱟᱜ ᱯᱳᱥᱟᱠ ᱦᱩᱭᱩᱜ ᱠᱟᱱᱟ ᱯᱟᱹᱧᱪᱤ ᱯᱟᱲᱦᱟᱴ ᱚᱱᱟ ᱠᱚᱜᱮ ᱟᱵᱚ ᱫᱚ ᱛᱮᱦᱤᱧ ᱵᱚᱸᱜᱟᱼᱵᱳᱨᱳ ᱵᱚᱱ ᱫᱮᱵᱟ ᱥᱮᱣᱟᱭᱮᱫ ᱠᱚᱣᱟ ᱡᱟᱦᱮᱨ ᱛᱷᱟᱱ ᱢᱟᱹᱡᱷᱤ ᱛᱷᱟᱱ ᱱᱚᱣᱟ ᱠᱚᱵᱚᱱ ᱫᱚᱦᱚ ᱠᱟᱜᱼᱟ ᱱᱚᱣᱟ ᱠᱚ ᱢᱮᱱᱟᱜ ᱛᱟᱵᱚᱱᱟ ᱢᱮᱱᱠᱷᱟᱱ ᱟᱵᱚ ᱫᱚ ᱥᱚᱢᱟᱡᱽ ᱥᱚᱢᱟᱡᱽ ᱨᱮᱱ ᱦᱚᱲ ᱠᱟᱱᱟ ᱵᱚᱱ ᱥᱚᱢᱟᱡᱽ ᱥᱩᱥᱟᱹᱨ ᱦᱚᱲ ᱠᱟᱱᱟ ᱵᱚᱱ ᱟᱵᱚ ᱱᱚᱣᱟ ᱠᱚᱵᱚᱱ ᱤᱫᱤᱭᱟ ᱛᱮᱦᱮᱧ ᱱᱤᱛᱚᱜ ᱫᱚᱵᱚᱱ ᱟᱵᱚ ᱛᱟᱭᱚᱢ ᱫᱟᱨᱟᱢ ᱜᱤᱫᱟᱹᱨ ᱯᱤᱫᱟᱹᱨ ᱞᱟᱹᱜᱤᱫ ᱛᱮᱦᱚᱸ ᱟᱵᱚ ᱫᱚ ᱱᱚᱣᱟ ᱥᱚᱢᱟᱡᱽ ᱵᱚᱱ ᱫᱚᱦᱚ ᱫᱟᱲᱮᱭᱟᱜ ᱢᱟ ᱟᱨ ᱱᱚᱣᱟ ᱜᱮᱵᱚᱱ ᱩᱭᱦᱟᱹᱨ ᱢᱟ ᱛᱚᱵᱮ ᱛᱮᱦᱮᱧ ᱫᱚ ᱵᱚᱸᱜᱟᱼᱵᱳᱨᱳ ᱵᱟᱵᱚᱱ ᱟᱫ ᱠᱚᱢᱟ ᱟᱵᱚᱣᱟᱜ ᱟᱹᱨᱤᱼᱪᱟᱹᱞᱤ ᱵᱟᱵᱚᱱ ᱟᱫ ᱢᱟ ᱱᱚᱣᱟ ᱯᱚᱨᱚᱵᱽ ᱯᱚᱨᱵᱷᱟᱥ ᱵᱟᱵᱚᱱ ᱟᱫ ᱢᱟ ᱫᱚᱝ ᱞᱟᱜᱽᱲᱮ ᱱᱚᱣᱟ ᱠᱚ ᱛᱟᱦᱮᱱᱚᱜ ᱛᱟᱵᱳᱱ ᱢᱟ ᱵᱟᱦᱟ ᱯᱩᱡᱟᱹ ᱥᱚᱨᱦᱟᱭ ᱯᱩᱡᱟᱹ ᱚᱱᱟ ᱠᱚ ᱛᱟᱦᱮᱱ ᱛᱟᱵᱳᱱ ᱢᱟ ᱚᱱᱟ ᱠᱚᱦᱚᱸ ᱵᱟᱵᱚᱱ ᱟᱫᱼᱟ ᱱᱚᱣᱟ ᱠᱟᱱ ᱜᱮᱭᱟ ᱟᱵᱚᱣᱟᱜ ᱤᱛᱤᱦᱟᱥ ᱟᱵᱚᱣᱟᱜ ᱠᱟᱱ ᱜᱮᱭᱟ ᱟᱵᱚ ᱦᱚᱲ ᱥᱚᱢᱟᱡᱽ ᱟᱜ ᱟᱹᱨᱤᱪᱟᱹᱞᱤ ᱦᱚᱲ ᱥᱚᱢᱟᱡᱽ ᱟᱜ ᱟᱹᱨᱤᱼᱪᱟᱹᱞᱤ ᱫᱚ ᱵᱟᱵᱚᱱ ᱟᱫ ᱢᱟ